ᱟᱞᱮᱭᱟᱜ ᱴᱚᱴᱷᱟ ᱨᱮ ᱡᱚᱛᱚ ᱠᱷᱚᱱ ᱟᱞᱮᱭᱟᱜ ᱢᱤᱫᱴᱮᱱ ᱜᱷᱟᱨᱚᱸᱡᱽ ᱨᱮ ᱢᱟᱨᱮ ᱵᱮᱵᱥᱟ ᱢᱮᱱᱟᱜ ᱛᱟᱞᱮᱭᱟ ᱡᱟᱦᱟᱸᱫᱚ ᱥᱮᱫᱟᱭ ᱠᱷᱚᱱ ᱜᱮ ᱪᱟᱞᱟᱣ ᱦᱤᱡᱩᱜ ᱠᱟᱱᱟ ᱟᱨ ᱚᱱᱟ ᱵᱮᱯᱥᱟ ᱨᱮ ᱢᱟᱱᱮ ᱥᱮᱫᱟᱭ ᱠᱷᱚᱱᱟᱜ ᱜᱮ ᱤᱧ ᱵᱟᱵᱟ ᱢᱟᱱᱮ ᱤᱧ ᱵᱟᱵᱟ ᱨᱮᱱ ᱟᱡ ᱵᱟᱵᱟ ᱢᱟᱱᱮ ᱦᱟᱲᱟᱢ ᱵᱤᱫᱟᱹᱞ ᱠᱷᱚᱱᱟᱜ ᱜᱮ ᱦᱤᱡᱩᱜ ᱠᱟᱱᱟ ᱛᱳ ᱚᱱᱟ ᱚᱱᱟ ᱠᱤᱱᱛᱩ ᱟᱹᱰᱤ ᱢᱟᱨᱟᱝ ᱜᱚᱨᱵᱦᱚᱨ ᱨᱮᱱᱟᱜ ᱠᱟᱛᱷᱟ ᱠᱟᱱᱟ ᱟᱨ ᱠᱩᱥᱤᱭᱟᱱ ᱦᱚᱸ ᱠᱟᱛᱷᱟ ᱠᱟᱱᱟ ᱠᱤ ᱟᱞᱮ ᱫᱚ ᱢᱟᱱᱮ ᱫᱤᱠᱩ ᱯᱩᱥᱤ ᱴᱷᱮᱱ ᱥᱮ ᱮᱴᱟᱜ ᱦᱚᱲ ᱴᱷᱮᱱ ᱠᱟᱹᱢᱤ ᱠᱚᱫᱚ ᱵᱟᱞᱮ ᱪᱟᱞᱟᱜᱼᱟ ᱟᱞᱮ ᱡᱟᱦᱟᱴᱟᱜ ᱵᱮᱵᱥᱟ ᱠᱟᱱ ᱛᱟᱞᱮᱭᱟ ᱥᱮᱴᱟ ᱵᱮᱵᱥᱟ ᱫᱚᱠᱟᱱ ᱚᱱᱟ ᱫᱚᱠᱟᱱ ᱨᱮᱜᱮ ᱠᱤᱱᱛᱩ ᱟᱞᱮᱭᱟᱜ ᱡᱮᱴᱟ ᱫᱚᱨᱠᱟ ᱟᱞᱮᱭᱟ ᱡᱚᱛᱚ ᱡᱤᱱᱤᱥ ᱠᱤᱱᱛᱩ ᱚᱸᱰᱮ ᱠᱷᱚᱱᱟᱜ ᱜᱮ ᱦᱩᱭᱩᱜ ᱛᱟᱞᱮᱭᱟ ᱟᱨ ᱚᱟᱱ ᱛᱮ ᱚᱠᱚᱭ ᱴᱷᱮᱱ ᱦᱚᱸ ᱠᱟᱹᱢᱤ ᱦᱚᱸ ᱵᱟᱞᱮ ᱪᱟᱞᱟᱜᱼᱟ ᱟᱨ ᱚᱱᱟᱛᱮ ᱟᱹᱰᱤ ᱠᱩᱥᱤ ᱞᱮ ᱟᱹᱭᱠᱟᱹᱣᱟ ᱡᱮ ᱜᱚᱨᱚᱵᱽ ᱞᱮ ᱟᱹᱭᱠᱟᱹᱣᱟ ᱡᱮ ᱵᱟᱝ ᱟᱵᱚᱣᱟᱜ ᱚᱱᱟ ᱠᱤᱱᱛᱩ ᱢᱟᱱᱮ ᱦᱟᱯᱲᱟᱢ ᱥᱮᱫ ᱠᱷᱚᱱᱟᱜ ᱦᱚᱸ ᱚᱱᱟ ᱦᱟᱹᱡᱩᱜ ᱠᱟᱱᱟ ᱚᱱᱟ ᱡᱤᱱᱤᱥ ᱠᱤᱱᱛᱩ ᱟᱹᱰᱤ ᱵᱷᱟᱜᱮ ᱴᱷᱤᱠ ᱦᱩᱭᱩᱜᱼᱟ ᱟᱨ ᱤᱧ ᱪᱮᱥᱴᱟᱭᱟ ᱟᱨ ᱤᱧ ᱦᱚᱧ ᱢᱮᱱᱟ ᱡᱮ ᱪᱮᱥᱴᱟ ᱫᱚ ᱵᱟᱝ ᱤᱧ ᱦᱚᱧ ᱢᱮᱱᱟ ᱡᱟᱛᱮ ᱱᱤᱭᱟ ᱜᱷᱟᱨ ᱱᱤᱭᱟᱹ ᱜᱷᱟᱨᱚᱸᱡᱽ ᱨᱮᱱᱟᱝ ᱫᱚᱠᱟᱱ ᱥᱮ ᱱᱤᱭᱟᱹ ᱵᱮᱵᱥᱟ ᱱᱚᱝᱠᱟ ᱜᱤ ᱪᱟᱞᱟᱣ ᱦᱤᱡᱩᱜᱢᱟ ᱪᱟᱞᱟᱜ ᱢᱟ ᱟᱨ ᱱᱤᱭᱟᱹ ᱠᱷᱚᱱᱟ ᱡᱟᱛᱮ ᱟᱨᱚᱧ ᱢᱟᱨᱟᱝ ᱫᱟᱲᱮᱜ ᱢᱟᱱᱮ ᱞᱟᱹᱴᱩ ᱫᱟᱲᱮᱜ ᱟᱨᱚ ᱡᱩᱫᱤᱧ ᱵᱟᱹᱲᱛᱤ ᱫᱟᱲᱮᱜ ᱚᱱᱠᱟᱱᱟᱜ ᱡᱤᱱᱤᱥᱤᱧ ᱠᱚᱨᱟᱣᱟ ᱟᱨ ᱱᱤᱭᱟᱹ ᱫᱚ ᱤᱧᱨᱮᱱ ᱜᱤᱫᱽᱨᱟᱹ ᱦᱚᱸ ᱜᱤᱫᱽᱨᱟᱹ ᱯᱤᱫᱽᱨᱟᱹ ᱡᱟᱛᱮ ᱱᱤᱭᱟᱹ ᱡᱤᱱᱤᱥ ᱠᱚ ᱫᱚᱦᱚᱭ ᱚᱱᱠᱟ ᱡᱮᱱᱚ ᱩᱱᱠᱩ ᱡᱮᱱᱚ ᱢᱳᱴᱟ ᱢᱩᱴᱤ ᱠᱚ ᱪᱟᱹᱞᱩ ᱟᱹᱜᱩᱭ ᱛᱳ ᱱᱚᱣᱟ ᱠᱤᱱᱛᱩ ᱜᱷᱟᱨᱚᱸᱡᱽ ᱨᱮᱱᱟᱜ ᱢᱤᱫᱴᱭᱮᱱ ᱟᱹᱰᱤ ᱢᱟᱱᱮ ᱥᱩᱵᱤᱫᱷᱟ ᱡᱚᱱᱚᱠ ᱫᱤᱠ ᱦᱩᱭᱩᱜᱼᱟ